ᱦᱮᱸ ᱤᱧ ᱫᱚ ᱟᱵᱚᱣᱟᱜ ᱯᱚᱥᱪᱤᱢ ᱵᱟᱝᱞᱟ ᱥᱟᱱᱛᱟᱲ ᱥᱮᱨᱣᱟ ᱞᱮᱠᱟᱛᱮ ᱡᱟᱦᱟᱸᱠᱚ ᱟᱵᱚᱣᱟᱜ ᱦᱚᱨᱚᱜ ᱵᱟᱸᱫᱮ ᱥᱮ ᱥᱟᱡᱽᱼᱥᱟᱯᱟᱵᱽ ᱦᱮᱸᱥᱮ ᱤᱱᱟᱹ ᱠᱚ ᱢᱮᱱᱟᱜ ᱟᱠᱟᱫᱟ ᱤᱱᱟᱹ ᱠᱚ ᱱᱤᱭᱮ ᱟᱢ ᱴᱷᱮᱱ ᱢᱤᱫ ᱵᱟᱨ ᱠᱟᱛᱷᱟ ᱵᱟᱲᱟᱭ ᱥᱟᱱᱟᱧ ᱠᱟᱱ ᱛᱟᱦᱮᱸᱫ ᱛᱚ ᱯᱳᱭᱞᱳᱛᱤᱧ ᱠᱩᱞᱤᱭᱮᱫ ᱢᱮᱭᱟ ᱛᱟᱦᱞᱮ ᱫᱚᱝ ᱮᱱᱮᱡ ᱨᱮ ᱦᱮᱸᱥᱮ ᱛᱤᱨᱞᱟᱹ ᱠᱚᱣᱟᱜ ᱥᱮ ᱠᱚᱲᱟ ᱦᱚᱯᱚᱱ ᱠᱚᱣᱟᱜ ᱪᱮᱫ ᱞᱮᱠᱟ ᱥᱟᱡᱽᱼᱥᱟᱯᱟᱵᱽ ᱛᱟᱦᱮᱱᱟ ᱜᱮᱸᱫᱟᱜ ᱪᱮᱫᱞᱮᱠᱟ ᱠᱚ ᱵᱟᱸᱫᱮ ᱠᱟᱜᱼᱟ ᱠᱟᱹᱴᱤᱡ ᱡᱩᱫᱤᱢ ᱞᱟᱹᱭ ᱯᱟᱥᱱᱟᱣᱤᱧ ᱠᱷᱟᱱ ᱦᱳᱭ ᱦᱩᱸ ᱦᱮᱸ ᱦᱳ ᱟᱪᱪᱷᱟ ᱦᱮᱸ ᱦᱮᱸ ᱟᱪᱪᱷᱟ ᱟᱹᱰᱤ ᱵᱮᱥ ᱟᱪᱪᱷᱟ ᱟᱨᱦᱚᱸ ᱟᱵᱚ ᱥᱟᱶᱛᱟ ᱨᱮ ᱥᱚᱨᱦᱟᱭ ᱮᱱᱮᱡ ᱦᱩᱭᱩᱜᱼᱟ ᱦᱮᱸᱥᱮ ᱛᱟᱦᱞᱮ ᱥᱚᱨᱦᱟᱭ ᱮᱱᱮᱡ ᱚᱠᱛᱚ ᱚᱠᱟᱞᱮᱠᱟ ᱠᱚ ᱥᱟᱡᱽᱼᱥᱟᱯᱟᱵᱽᱼᱟ ᱡᱩᱫᱤᱢ ᱞᱟᱹᱭᱟᱹᱧ ᱠᱷᱟᱱ ᱦᱮᱸ ᱦᱮᱸ ᱦᱩᱸ ᱦᱮᱸ ᱟᱪᱪᱷᱟ ᱦᱩᱸ ᱦᱳᱭ ᱟᱪᱪᱷᱟ ᱟᱹᱰᱤ ᱱᱟᱯᱟᱭ ᱛᱟᱦᱞᱮ ᱠᱷᱟᱱ ᱟᱵᱚ ᱯᱚᱨᱚᱵᱽ ᱮᱱᱮᱡ ᱦᱩ ᱭᱩᱜ ᱜᱮᱭᱟ ᱦᱮᱸᱥᱮ ᱛᱟᱦᱞᱮ ᱠᱷᱟᱱ ᱟᱵᱚ ᱥᱟᱶᱛᱟ ᱨᱮᱭᱟᱜ ᱯᱚᱨᱚᱵᱽ ᱮᱱᱮᱡ ᱞᱮᱠᱟᱛᱮ ᱩᱱ ᱥᱚᱢᱚᱭ ᱢᱤᱫ ᱛᱮ ᱥᱟᱹᱛ ᱵᱚᱱ ᱧᱮᱞ ᱠᱚᱣᱟ ᱢᱤᱫᱛᱮ ᱥᱟᱡᱽᱼᱥᱟᱯᱟᱵᱽ ᱛᱮᱠᱚ ᱥᱟᱹᱛ ᱠᱚᱜᱼᱟ ᱛᱟᱦᱞᱮ ᱚᱱᱟ ᱠᱟᱹᱴᱤᱡ ᱞᱟᱹᱭᱟᱹᱧ ᱢᱮ ᱪᱮᱫᱠᱟ ᱠᱚ ᱥᱟᱛ ᱥᱟᱹᱛᱟᱹᱜ ᱥᱟᱹᱛ ᱥᱟᱯᱲᱟᱜ ᱜᱮᱭᱟ ᱟᱪᱪᱷᱟ ᱦᱩᱸ ᱦᱩᱸ ᱦᱮᱸ ᱦᱳᱭᱛᱳ ᱦᱩᱸ ᱦᱩᱸ ᱦᱩᱸ ᱴᱷᱤᱠᱜᱮᱭᱟ ᱟᱹᱰᱤ ᱱᱟᱯᱟᱭ ᱟᱹᱰᱤ ᱟᱢᱫᱟ ᱥᱟᱨᱦᱟᱣ ᱟᱨ ᱢᱤᱫᱴᱟᱝ ᱠᱟᱹᱴᱤᱡ ᱠᱩᱠᱞᱤ ᱡᱮ ᱫᱟᱸᱥᱟᱭ ᱮᱱᱮᱡ ᱦᱩᱭᱩᱜ ᱜᱮᱭᱟ ᱟᱵᱚ ᱟᱛᱳ ᱠᱚᱨᱮᱫ ᱦᱮᱸᱥᱮ ᱛᱟᱦᱞᱮ ᱠᱷᱟᱱ ᱫᱟᱸᱥᱟᱭ ᱮᱱᱮᱡ ᱚᱠᱛᱚ ᱚᱠᱟᱞᱮᱠᱟ ᱠᱚᱲᱟ ᱦᱚᱯᱚᱱ ᱠᱚ ᱥᱟᱹᱛ ᱠᱚᱜᱼᱟ ᱡᱩᱫᱤ ᱠᱟᱹᱴᱤᱡ ᱮᱢ ᱞᱟᱹᱭᱟ ᱦᱩᱸ ᱦᱮᱸ ᱟᱪᱪᱷᱟ ᱟᱨ ᱟᱠᱚᱣᱟᱜ ᱛᱤ ᱠᱚᱨᱮ ᱪᱮᱫ ᱥᱟᱯᱟᱵᱽ ᱠᱚ ᱛᱟᱦᱮᱱᱟ ᱦᱮᱸ ᱟᱪᱪᱷᱟ ᱦᱩᱸ ᱦᱳᱭ ᱟᱹᱰᱤ ᱟᱢᱫᱟ ᱥᱟᱨᱦᱟᱣ ᱦᱮᱸ ᱟᱹᱰᱤ ᱟᱢᱫᱟ ᱥᱟᱨᱦᱟᱣ ᱩᱱᱟᱹᱜ ᱜᱟᱱ ᱟᱵᱚᱣᱟᱜ ᱥᱟᱱᱛᱟᱲ ᱥᱟᱶᱛᱟ ᱱᱤᱭᱮ ᱠᱟᱛᱷᱟᱢ ᱞᱟᱹᱭᱟᱫᱤᱧᱟ ᱦᱚᱨᱚᱜ ᱵᱟᱸᱫᱮ ᱱᱤᱭᱮ ᱟᱢ ᱴᱷᱮᱱ ᱠᱷᱚᱱ ᱢᱤᱫ ᱵᱟᱨ ᱠᱟᱛᱷᱟᱧ ᱵᱟᱲᱟᱭ ᱠᱮᱫᱟ ᱟᱹᱰᱤ ᱟᱢᱫᱟ ᱥᱟᱨᱦᱟᱣ ᱴᱷᱤᱠᱜᱮᱭᱟ ᱛᱟᱦᱞᱮ ᱢᱟᱧ ᱫᱚᱦᱚᱭᱫᱟ ᱦᱮᱸ